ᱛᱤᱨᱞᱟᱹ ᱦᱚᱯᱚᱱ ᱫᱚ ᱟᱨ ᱠᱚᱲᱟ ᱜᱤᱫᱽᱨᱟᱹ ᱞᱮᱠᱟ ᱫᱚ ᱵᱟᱝᱠᱚ ᱫᱟᱬᱟ ᱫᱟᱲᱮᱭᱟᱜᱼᱟ ᱥᱮ ᱡᱟᱦᱟᱸᱥᱮᱫ ᱠᱚ ᱪᱟᱞᱟᱜ ᱨᱮᱦᱚᱸ ᱜᱟᱹᱲᱤ ᱜᱷᱚᱲᱟ ᱨᱮᱱᱟᱜ ᱡᱳᱜᱟᱡᱳᱜᱽ ᱡᱩᱫᱤ ᱵᱟᱝ ᱛᱟᱦᱮᱱᱟ ᱟᱠᱚ ᱮᱴᱠᱮᱴᱚᱬᱮ ᱨᱮᱠᱚ ᱯᱟᱲᱟᱜᱼᱟ ᱠᱚᱲᱟ ᱜᱤᱫᱽᱨᱟᱹ ᱫᱚ ᱧᱩᱛ ᱧᱤᱫᱟᱹ ᱠᱚ ᱦᱮᱡ ᱫᱟᱲᱮᱭᱟᱜᱼᱟ ᱠᱤᱱᱛᱩ ᱠᱩᱲᱤ ᱜᱤᱫᱽᱨᱟᱹ ᱫᱚ ᱧᱩᱛ ᱧᱤᱫᱟᱹ ᱫᱚ ᱵᱟᱠᱚ ᱦᱮᱡ ᱫᱟᱲᱮᱭᱟᱜᱼᱟ ᱡᱩᱫᱤ ᱠᱚᱱᱚ ᱜᱟᱹᱲᱤ ᱨᱮᱱᱟᱜ ᱠᱚᱱᱚ ᱡᱳᱜᱟᱡᱳᱜᱽ ᱵᱟᱝ ᱛᱟᱦᱮᱱᱟ ᱛᱟᱦᱞᱮ ᱟᱠᱚ ᱮᱴᱠᱮᱴᱚᱬᱮ ᱨᱮᱠᱚ ᱯᱟᱲᱟᱜᱼᱟ ᱥᱚᱨᱠᱟᱹᱨᱤ ᱥᱚᱝᱥᱛᱷᱟ ᱥᱟᱦᱟᱡᱽᱡᱚ ᱧᱟᱢ ᱠᱟᱛᱮᱫ ᱟᱵᱚᱨᱮᱱ ᱛᱤᱨᱞᱟᱹ ᱦᱚᱯᱚᱱ ᱠᱚᱫᱚ ᱢᱤᱫᱼᱵᱟᱨ ᱚᱞᱚᱜ ᱯᱟᱲᱦᱟᱣ ᱛᱮᱦᱚᱸ ᱠᱚ ᱞᱟᱦᱟᱣ ᱠᱟᱱᱟ ᱥᱮ ᱥᱚᱨᱠᱟᱹᱨᱤ ᱥᱚᱝᱥᱛᱷᱟ ᱨᱮᱠᱚ ᱰᱩᱞᱩᱝ ᱜᱟᱹᱰᱤ ᱦᱚᱸᱠᱚ ᱮᱢ ᱠᱟᱜ ᱠᱚᱣᱟ ᱟᱴᱷᱨᱚ ᱵᱚᱪᱷᱚᱨ ᱩᱢᱮᱨ ᱦᱩᱭ ᱞᱮᱱᱠᱷᱟᱱ ᱜᱮᱠᱚ ᱡᱟᱶᱟᱭ ᱠᱚᱣᱟ ᱥᱮ ᱞᱟᱦᱟ ᱛᱮᱫᱚ ᱟᱴᱷᱨᱚ ᱵᱚᱛᱥᱚᱨ ᱩᱢᱮᱨ ᱵᱟᱝ ᱦᱩᱭ ᱠᱟᱛᱮᱫ ᱨᱮᱦᱚᱸ ᱡᱟᱶᱟᱭ ᱠᱚ ᱛᱟᱦᱮᱸᱫᱼᱟ ᱡᱟᱦᱟᱸᱭ ᱠᱚ ᱛᱟᱦᱮᱸᱫ ᱛᱟᱦᱮᱸ ᱟᱠᱚ ᱱᱮᱛᱟᱨ ᱫᱚ ᱥᱚᱨᱠᱟᱨᱤ ᱥᱚᱝᱥᱛᱷᱟ ᱥᱮ ᱥᱚᱨᱠᱟᱨᱤ ᱟᱭᱤᱱ ᱠᱟᱫᱟᱭ ᱟᱴᱷᱨᱚ ᱵᱚᱪᱷᱚᱨ ᱵᱚᱭᱮᱥ ᱦᱩᱭ ᱞᱮᱱᱠᱷᱟᱱ ᱜᱮ ᱛᱤᱨᱞᱟᱹ ᱠᱚᱫᱚ ᱠᱚ ᱡᱟᱶᱟᱭ ᱠᱚᱣᱟ ᱥᱮᱵᱚᱱ ᱜᱚᱝ ᱠᱟᱠᱚᱣᱟ ᱟᱹᱛᱩ ᱚᱲᱟᱜ ᱠᱚᱨᱮᱱ ᱛᱤᱨᱞᱟᱹ ᱦᱚᱯᱚᱱ ᱠᱚ ᱚᱞᱚᱜ ᱯᱟᱲᱦᱟᱜ ᱛᱮᱦᱚᱸ ᱢᱤᱫᱼᱵᱟᱨ ᱠᱚ ᱞᱟᱦᱟ ᱟᱠᱟᱱ ᱜᱮᱭᱟ ᱥᱚᱨᱠᱟᱨᱤ ᱥᱚᱝᱛᱷᱟ ᱨᱮ ᱰᱩᱞᱩᱝ ᱜᱟᱹᱰᱤ ᱧᱟᱢ ᱠᱟᱛᱮᱫ ᱟᱹᱰᱤᱡᱳᱨ ᱠᱚ ᱥᱩᱵᱤᱫᱷᱟ ᱟᱠᱟᱱᱟ ᱥᱮ ᱟᱹᱰᱤ ᱠᱩᱥᱤ ᱨᱟᱹᱥᱠᱟᱹ ᱠᱚ ᱵᱩᱡᱷᱟᱹᱣ ᱠᱟᱫᱟ ᱤᱥᱠᱩᱞ ᱪᱟᱞᱟᱜ ᱦᱤᱡᱩᱜ ᱠᱚᱱᱚ ᱮᱴᱠᱮᱴᱚᱬᱮ ᱵᱟᱝ ᱦᱩᱭᱩᱜ ᱠᱟᱱ ᱛᱟᱠᱚᱣᱟ ᱢᱤᱫᱼᱵᱟᱨ ᱛᱤᱨᱞᱟᱹ ᱦᱚᱯᱚᱱ ᱠᱚᱫᱚ ᱚᱞᱚᱜ ᱯᱟᱲᱦᱟᱣ ᱛᱮᱠᱚ ᱞᱟᱦᱟ ᱟᱠᱟᱱᱛᱮ ᱥᱚᱨᱠᱟᱨᱤ ᱪᱟᱹᱠᱨᱤ ᱠᱚᱦᱚᱸ ᱠᱚ ᱧᱟᱢ ᱠᱟᱫᱟ ᱥᱮ ᱧᱟᱢ ᱞᱟᱹᱜᱤᱫᱚᱜ ᱠᱟᱱᱟ ᱠᱚ ᱟᱨ ᱛᱤᱨᱞᱟᱹ ᱠᱚ ᱵᱷᱟᱜᱮ ᱱᱤᱨᱟᱹᱭ ᱰᱟᱦᱟᱨ ᱛᱮᱠᱚ ᱞᱟᱦᱟ ᱪᱟᱞᱟᱜ ᱠᱟᱱᱟ